ᱚᱲᱟᱜ ᱚᱲᱟᱜ ᱫᱩᱣᱟᱹᱨ ᱥᱟᱯᱷᱟ ᱯᱚᱨᱤᱥᱠᱟᱨ ᱡᱟᱦᱟᱸ ᱡᱚᱜ ᱥᱟᱯᱷᱟ ᱱᱚᱣᱟ ᱥᱟᱯᱷᱟ ᱛᱟᱦᱮᱸ ᱞᱮᱱᱠᱷᱟᱱ ᱫᱚ ᱚᱸᱰᱮ ᱠᱷᱟᱨᱟᱯ ᱵᱟᱝ ᱧᱮᱞᱚᱜᱼᱟ ᱥᱮ ᱵᱟᱹᱲᱤᱡ ᱵᱟᱝ ᱧᱮᱞᱚᱜᱼᱟ ᱚᱱᱟ ᱯᱚᱨᱤᱥᱠᱟᱨ ᱛᱟᱦᱮᱱᱟ ᱟᱨ ᱚᱲᱟᱜ ᱚᱲᱟᱜ ᱨᱟᱪᱟ ᱡᱟᱦᱟᱸ ᱠᱷᱟᱹᱨᱟᱹᱭ ᱱᱚᱣᱟ ᱠᱚᱨᱮ ᱜᱩᱨᱤᱡ ᱵᱮᱣᱦᱟᱨᱚᱜᱼᱟ ᱟᱨ ᱚᱱᱟ ᱜᱩᱨᱤᱡ ᱫᱚ ᱵᱤᱥᱤ ᱜᱚᱜᱚ ᱦᱚᱲᱜᱮ ᱥᱮ ᱟᱭᱳ ᱦᱚᱲᱜᱮ ᱵᱤᱥᱤ ᱚᱱᱟ ᱫᱚᱠᱚ ᱯᱚᱨᱤᱥᱨᱚᱢᱟ ᱥᱮ ᱯᱚᱨᱤᱥᱠᱟᱨ ᱠᱚ ᱫᱚᱦᱚᱭᱟ ᱟᱨ ᱱᱚᱣᱟ ᱱᱚᱝᱠᱟ ᱥᱟᱯᱷᱟ ᱥᱩᱛᱨᱟᱹ ᱛᱟᱦᱮᱸ ᱞᱮᱱᱠᱷᱟᱱ ᱚᱸᱰᱮ ᱟᱹᱰᱤ ᱱᱟᱯᱟᱭ ᱧᱮᱞᱚᱜᱼᱟ ᱥᱮ ᱵᱩᱡᱷᱟᱹᱜᱼᱟ ᱱᱚᱜᱼᱚᱭ ᱡᱮ ᱢᱤᱫᱴᱟᱹᱝ ᱨᱟᱪᱟᱨᱮ ᱢᱤᱫᱴᱟᱝ ᱥᱟᱹᱠᱲᱤ ᱦᱤᱨᱤᱡ ᱟᱠᱟᱱᱟ ᱥᱮ ᱡᱟᱦᱟᱱᱟᱜ ᱢᱤᱫᱴᱟᱝ ᱥᱚ ᱞᱮᱠᱟᱱ ᱡᱤᱱᱤᱥ ᱥᱮ ᱥᱮᱱᱰ ᱞᱮᱠᱟᱱ ᱡᱤᱱᱤᱥ ᱢᱤᱫᱴᱟᱝ ᱦᱤᱡᱩᱜᱼᱟ ᱱᱚᱣᱟᱠᱚ ᱜᱩᱨᱤᱡ ᱮᱢᱟᱜ ᱞᱮᱠᱷᱟᱱ ᱯᱚᱨᱤᱥᱠᱟᱨ ᱛᱟᱦᱮᱱᱟ ᱟᱫᱚ ᱚᱱᱟ ᱡᱟᱭᱜᱟ ᱨᱮ ᱛᱟᱦᱮᱱ ᱥᱮ ᱫᱩᱲᱩᱯ ᱞᱮᱱᱠᱷᱟᱱ ᱫᱚ ᱟᱹᱰᱤ ᱱᱟᱯᱟᱭ ᱵᱩᱡᱷᱟᱹᱜᱼᱟ